ᱟᱞᱮ ᱢᱤᱫᱴᱮᱱ ᱢᱚᱦᱤᱞᱟ ᱥᱚᱢᱤᱛᱤ ᱫᱚᱞ ᱠᱷᱩᱞᱟᱹᱣ ᱟᱠᱟᱫᱟᱞᱮ ᱟᱞᱮ ᱛᱤᱨᱞᱟᱹ ᱦᱚᱯᱚᱱ ᱟᱞᱮ ᱜᱮᱞ ᱡᱚᱱ ᱢᱮᱱᱟᱜ ᱞᱮᱭᱟ ᱚᱱᱟᱜᱮ ᱢᱟᱱᱮ ᱢᱤᱫᱴᱟᱱ ᱜᱨᱩᱯᱞᱮ ᱠᱷᱩᱞᱟᱹᱣ ᱟᱠᱟᱫᱟ ᱫᱚᱞ ᱜᱮ ᱫᱚᱞ ᱨᱮ ᱡᱟᱦᱟᱱᱟᱜ ᱠᱚ ᱥᱩᱡᱳᱜᱽ ᱥᱩᱵᱤᱫᱟ ᱡᱟᱦᱟᱱᱟᱜ ᱠᱚ ᱦᱤᱡᱩᱜᱼᱟ ᱟᱫᱚ ᱟᱞᱮ ᱨᱮᱱ ᱫᱚ ᱡᱷᱚᱛᱚ ᱜᱮ ᱯᱟᱲᱦᱟᱜ ᱵᱟᱠᱚ ᱵᱟᱲᱟᱭᱟ ᱛᱚ ᱟᱫᱚ ᱩᱱᱠᱩ ᱤᱧ ᱞᱟᱹᱭ ᱵᱩᱡᱷᱟᱹᱣᱟᱠᱚᱣᱟ ᱤᱝᱞᱤᱥ ᱛᱮ ᱚᱞ ᱛᱟᱦᱮᱱᱟ ᱵᱟᱠᱚ ᱵᱩᱡᱷᱟᱹᱣ ᱫᱟᱲᱮᱭᱟᱜᱼᱟ ᱚᱱᱟ ᱠᱚᱜᱮᱧ ᱵᱩᱡᱷᱟᱹᱣᱟᱠᱚᱣᱟ ᱡᱮ ᱱᱚᱝᱠᱟ ᱚᱱᱠᱟ ᱟᱵᱚ ᱫᱚᱞ ᱨᱮ ᱱᱤᱱᱟᱹᱜ ᱥᱩᱡᱳᱜᱽ ᱥᱩᱵᱤᱫᱟ ᱦᱮᱡ ᱟᱠᱟᱱᱟ ᱡᱟᱦᱟᱱᱟᱜ ᱠᱚ ᱚᱱᱠᱟ ᱤᱫᱤ ᱠᱟᱛᱮ ᱜᱟᱞᱢᱟᱨᱟᱣᱟᱞᱮ ᱫᱚᱞ ᱠᱚᱨᱮᱱᱟᱜ ᱟᱹᱰᱤ ᱠᱤᱪᱷᱩ ᱚᱱᱠᱟ ᱜᱚᱞᱯᱚ ᱜᱟᱞᱢᱟᱨᱟᱣ ᱦᱩᱭᱩᱜᱼᱟ ᱫᱚᱞ ᱫᱚ ᱪᱮᱫ ᱫᱚᱞ ᱫᱚ ᱡᱚᱛᱚ ᱦᱚᱲᱛᱮ ᱡᱩᱫᱤ ᱡᱟᱣᱨᱟ ᱠᱟᱛᱮ ᱨᱚᱭᱥᱟ ᱠᱚ ᱠᱟᱹᱣᱰᱤ ᱠᱚᱞᱮ ᱥᱚᱧᱪᱚᱭᱟ ᱤᱱᱟᱹ ᱠᱷᱚᱱᱟᱜ ᱜᱮ ᱩᱱᱟᱹᱜ ᱢᱟᱨᱟᱝ ᱠᱟᱹᱴᱤᱡ ᱪᱤᱱᱛᱟᱹ ᱵᱷᱟᱵᱱᱟ ᱞᱮ ᱫᱚᱦᱚᱭᱟ ᱫᱚᱞ ᱨᱮᱫᱚ ᱟᱹᱰᱤ ᱠᱤᱪᱷᱩ ᱜᱮ ᱥᱩᱡᱳᱜᱽ ᱥᱩᱵᱤᱫᱟ ᱢᱮᱱᱟᱜᱼᱟ ᱛᱚ ᱟᱫᱚ ᱚᱱᱟ ᱥᱩᱡᱳᱜᱽ ᱥᱩᱵᱤᱫᱟ ᱨᱮ ᱩᱱᱠᱩ ᱵᱟᱠᱚ ᱵᱩᱡᱷᱟᱹᱣ ᱫᱟᱲᱮᱭᱟᱜᱼᱟ ᱚᱱᱟ ᱠᱚ ᱤᱧᱤᱧ ᱞᱟᱹᱭ ᱵᱩᱡᱷᱟᱹᱣᱟᱠᱚᱣᱟ ᱦᱚᱲᱛᱮ ᱩᱱᱠᱩ ᱚᱸᱰᱮ ᱯᱷᱨᱚᱢ ᱠᱚᱦᱚᱸ ᱠᱚ ᱮᱢᱟᱞᱮᱭᱟ ᱚᱱᱟ ᱯᱷᱨᱚᱢ ᱤᱝᱞᱤᱥᱛᱮ ᱵᱟᱝᱞᱟ ᱛᱮ ᱛᱟᱦᱮᱱᱟ ᱡᱚᱛᱚ ᱦᱚᱲ ᱯᱟᱲᱦᱟᱜ ᱵᱟᱠᱚ ᱵᱟᱲᱟᱭᱟᱛᱚ ᱟᱫᱚ ᱤᱧᱜᱤᱧ ᱞᱟᱹᱭ ᱵᱩᱡᱷᱟᱹᱣᱟᱠᱚ ᱛᱟᱞᱮᱭᱟ ᱫᱚᱞ ᱨᱮᱱ ᱢᱤᱫ ᱤᱫᱴᱮᱡ ᱫᱚ ᱥᱚᱫᱚᱥᱥᱚ ᱠᱟᱹᱱᱟᱹᱧ ᱠᱟᱹᱴᱤᱡ ᱯᱟᱲᱦᱟᱜ ᱠᱚ ᱠᱟᱹᱴᱤᱡ ᱤᱧ ᱵᱟᱲᱟᱭᱛᱮ ᱟᱫᱚ ᱠᱟᱹᱴᱤᱡ ᱤᱧ ᱞᱟᱹᱭ ᱵᱩᱡᱷᱟᱹᱣᱟᱠᱚᱣᱟ ᱟᱨ ᱟᱠᱚ ᱫᱚ ᱵᱟᱠᱚ ᱵᱟᱲᱟᱭᱟ ᱟᱫᱚ ᱠᱚ ᱢᱤᱛᱟᱹᱧᱟ ᱞᱟᱹᱭ ᱵᱩᱡᱷᱟᱹᱣᱟᱞᱮ ᱢᱮ ᱟᱫᱚᱧ ᱞᱟᱹᱭ ᱵᱩᱡᱷᱟᱹᱣᱟᱠᱚᱣᱟ ᱛᱟᱯᱚᱨᱮ ᱟᱫᱚ ᱚᱱᱟᱜᱮ ᱦᱚᱲᱛᱮᱧ ᱞᱟᱹᱭ ᱵᱩᱡᱷᱟᱹᱣᱟᱠᱚ ᱛᱮ ᱩᱱᱠᱩ ᱦᱚᱸ ᱵᱷᱟᱜᱤ ᱠᱚ ᱢᱚᱱᱮᱭᱟ ᱜᱟᱞᱢᱟᱨᱟᱣ ᱨᱮ ᱥᱚᱦᱚᱡᱳᱜᱤᱛᱟ ᱠᱚ ᱤᱢᱟᱹᱧᱟ ᱥᱟᱯᱳᱪᱤᱧᱟᱹ ᱠᱚ ᱵᱟᱝ ᱫᱚᱞ ᱫᱚ ᱱᱚᱝᱠᱟ ᱜᱮ ᱪᱟᱞᱟᱜ ᱛᱟᱵᱚᱱ ᱢᱟ ᱫᱚᱞ ᱨᱮ ᱪᱟᱸᱫᱚ ᱯᱩᱟᱹᱣ ᱞᱮᱱᱠᱷᱟᱱ ᱜᱮ ᱚᱱᱠᱟ ᱡᱟᱦᱟᱸᱱᱟᱜ ᱯᱩᱞᱤᱥ ᱫᱩᱲᱩᱯᱼᱟ ᱜᱟᱞᱢᱟᱨᱟᱣᱟᱞᱮ ᱡᱟᱦᱟᱸᱱᱟᱜ ᱜᱮ ᱱᱚᱣᱟ ᱫᱚᱞ ᱤᱫᱤ ᱠᱟᱛᱮ ᱫᱚᱞ ᱫᱚ ᱢᱤᱫᱴᱮᱱ ᱡᱚᱛᱚ ᱦᱚᱲᱛᱮ ᱵᱟᱢ ᱢᱤᱫ ᱞᱮᱱᱠᱷᱟᱱ ᱵᱟᱝ ᱪᱟᱞᱟᱜᱼᱟ ᱚᱱᱟᱛᱮ ᱢᱤᱫᱴᱮᱱ ᱫᱚᱞ ᱞᱮ ᱠᱚᱨᱟᱣ ᱠᱟᱫᱟ ᱟᱨ ᱡᱚᱛᱚ ᱦᱚᱲ ᱜᱮ ᱚᱱᱟ ᱜᱟᱞᱢᱟᱨᱟᱣ ᱨᱮᱞᱮ ᱛᱟᱦᱮᱱᱟ ᱪᱟᱸᱫᱳ ᱨᱮ ᱡᱚᱛᱚ ᱦᱚᱲ ᱜᱮᱞᱮ ᱵᱩᱫᱽᱫᱷᱤᱭᱟ ᱡᱮ ᱪᱮᱫ ᱵᱚᱱ ᱪᱤᱠᱟᱹ ᱞᱮᱠᱷᱟᱱ ᱪᱮᱫ ᱦᱩᱭᱩᱜᱼᱟ ᱤᱱᱟᱹ ᱠᱚᱜᱮ ᱜᱚᱞᱯᱚ ᱜᱟᱞᱢᱟᱨᱟᱣ ᱨᱮ ᱤᱧ ᱥᱚᱦᱚᱡᱳᱜᱤᱛᱟᱧ ᱮᱢᱟ ᱠᱚᱣᱟ ᱟᱠᱚ ᱦᱚᱸ ᱤᱧ ᱥᱚᱦᱚᱡᱳᱜᱤᱛᱟ ᱠᱚ ᱤᱢᱟᱹᱧᱟ ᱤᱱᱟᱹ ᱠᱚᱜᱮᱞᱮ ᱜᱚᱞᱯᱚ ᱜᱟᱞᱢᱟᱨᱟᱣᱟ ᱟᱨᱠᱤ ᱤᱱᱟᱹᱜᱮᱧ ᱵᱩᱡᱷᱟᱹᱣᱟᱠᱚᱣᱟ ᱤᱱᱟᱹ ᱠᱚᱜᱮ